ᱰᱟᱭᱵᱷᱟᱨ ᱜᱚᱢᱠᱮ ᱤᱧ ᱫᱚ ᱵᱚᱨᱫᱷᱚᱢᱟᱱ ᱠᱷᱚᱱᱤᱧ ᱞᱟᱹᱭᱫᱟ ᱤᱧᱤᱧ ᱢᱮᱱᱮᱫ ᱛᱟᱦᱮᱱᱟ ᱡᱮ ᱤᱧ ᱵᱚᱨᱫᱷᱚᱢᱟᱱ ᱠᱷᱚᱱ ᱫᱩᱨᱜᱟᱯᱩᱨ ᱵᱟᱥ ᱛᱤᱧ ᱪᱟᱞᱟᱜᱼᱟ ᱱᱚᱣᱟ ᱧᱤᱫᱟᱹ ᱱᱤᱛᱚᱜ ᱛᱚ ᱵᱟᱥᱛᱤᱧ ᱪᱟᱞᱟᱜᱼᱟ ᱜᱚᱝᱠᱮ ᱢᱮᱱᱠᱷᱟᱱᱤᱧ ᱞᱟᱹᱭᱫᱟ ᱡᱮ ᱵᱷᱟᱲᱟ ᱛᱤᱱᱟᱹᱜ ᱞᱟᱜᱟᱣ ᱫᱟᱲᱮᱭᱟᱜᱼᱟ